ᱟᱵᱚ ᱫᱚ ᱢᱤᱫ ᱥᱚᱢᱚᱭ ᱟᱹᱰᱤᱜᱟᱱ ᱵᱚᱱ ᱞᱟᱹᱲᱦᱟᱹᱭ ᱞᱮᱱᱟ ᱡᱟ ᱵᱷᱟᱨᱚᱛ ᱨᱮ ᱨᱟᱡᱟ ᱥᱚᱸᱜᱮᱫ ᱟᱵᱚ ᱪᱮᱛᱟᱱ ᱨᱮ ᱟᱹᱰᱤ ᱞᱮᱠᱟᱱ ᱚᱛᱛᱟᱪᱟᱨ ᱥᱮ ᱱᱟᱦᱟᱪᱟᱨ ᱠᱚ ᱵᱮᱵᱚᱦᱟᱨ ᱞᱮᱫᱟ ᱚᱱᱟ ᱞᱟᱹᱜᱤᱫ ᱟᱵᱚ ᱨᱟᱡᱟ ᱥᱚᱸᱜᱮ ᱵᱚᱱ ᱞᱟᱹᱲᱦᱟᱹᱭ ᱞᱮᱱᱟ ᱫᱤᱥᱚᱢ ᱯᱷᱩᱨᱜᱟᱹᱞᱚᱜ ᱞᱟᱹᱜᱤᱫ ᱚᱱᱟ ᱫᱚ ᱜᱮᱞ ᱤᱨᱟᱹᱞ ᱜᱮ ᱥᱟᱭ ᱢᱚᱬᱮ ᱜᱮᱞ ᱢᱚᱬᱮ ᱥᱟᱞ ᱨᱮ ᱟᱵᱚ ᱫᱚ ᱫᱤᱥᱯᱢ ᱯᱷᱩᱨᱜᱟᱹᱞ ᱵᱚᱱ ᱧᱟᱢ ᱞᱮᱫᱟ ᱢᱮᱱᱠᱷᱟᱱ ᱤᱝᱨᱮᱡᱽ ᱟᱵᱚ ᱚᱱᱟ ᱯᱷᱩᱨᱜᱟᱹᱞ ᱟᱵᱚ ᱠᱚ ᱨᱮᱡ ᱠᱮᱫ ᱵᱚᱱᱟ ᱨᱮᱡ ᱠᱟᱛᱮᱫ ᱟᱵᱚ ᱟᱵᱚ ᱞᱮᱠᱟ ᱵᱟᱝ ᱠᱚ ᱛᱟᱦᱮᱸ ᱦᱚᱪᱚᱣᱟᱵᱚᱱ ᱠᱟᱱᱟ ᱥᱮ ᱪᱮᱫᱟᱜ ᱡᱮ ᱟᱵᱚ ᱨᱮᱱ ᱡᱟᱦᱟᱸ ᱫᱤᱥᱚᱢ ᱞᱟᱹᱜᱤᱫ ᱠᱚ ᱟᱨ ᱞᱟᱹᱲᱦᱟᱹᱭ ᱞᱮᱱᱟ ᱚᱱᱟ ᱯᱷᱩᱨᱜᱟᱹᱞ ᱞᱟᱹᱜᱤᱫ ᱩᱱᱠᱩ ᱠᱚᱫᱚ ᱠᱚ ᱦᱩᱭᱩᱜ ᱠᱟᱱ ᱛᱟᱵᱚᱱᱟ ᱥᱤᱫᱩ ᱠᱟᱹᱱᱩ ᱛᱤᱞᱠᱟᱹ ᱢᱟᱹᱡᱷᱤ ᱡᱳᱛᱤᱵᱟ ᱯᱷᱩᱞᱮ ᱱᱩᱠᱩ ᱠᱚ ᱟᱵᱚ ᱞᱟᱹᱜᱤᱫ ᱡᱤᱣᱤ ᱠᱚ ᱟᱞᱟᱭ ᱠᱮᱫᱟ ᱚᱱᱟᱛᱮ ᱤᱧ ᱞᱟᱹᱜᱤᱫ ᱟᱹᱰᱤ ᱜᱚᱨᱚᱵᱟᱱ ᱯᱩᱨᱵᱚ ᱯᱩᱨᱩᱥ ᱟᱱ ᱦᱚᱲ ᱠᱟᱱᱟ ᱠᱚ ᱩᱱᱠᱩ ᱠᱚ ᱦᱚᱲ ᱫᱚ ᱤᱧ ᱴᱷᱮᱱ ᱫᱚ ᱟᱹᱰᱤ ᱜᱚᱨᱚᱵᱟᱱ ᱦᱚᱲ ᱠᱟᱱᱟ ᱠᱚ